ᱡᱤᱵᱽᱼᱡᱤᱭᱟᱹᱞᱤ ᱟᱹᱥᱩᱞ ᱠᱟᱛᱮᱫ ᱪᱮᱫ ᱟᱨᱦᱚᱸ ᱵᱮᱯᱟᱨ ᱠᱚᱨᱟᱣ ᱜᱟᱱᱚᱜᱼᱟ ᱡᱤᱵᱽᱼᱡᱤᱭᱟᱞᱤ ᱡᱟᱹᱥᱛᱤ ᱡᱟᱦᱟᱸ ᱟᱢᱮᱢ ᱡᱮᱭᱥᱮ ᱠᱤ ᱯᱟᱲᱦᱟᱣ ᱞᱮᱠᱷᱟᱱ ᱛᱮᱦᱤᱧ ᱦᱚᱸ ᱰᱚᱠᱴᱚᱨ ᱥᱮ ᱤᱧᱡᱤᱱᱤᱭᱟᱨ ᱨᱮᱦᱚᱸ ᱚᱱᱟ ᱠᱚ ᱟᱹᱠᱷᱨᱤᱧ ᱠᱟᱛᱮᱫ ᱟᱞᱮ ᱚᱞ ᱯᱟᱲᱦᱟᱣ ᱟᱨ ᱚᱞ ᱯᱟᱲᱦᱟᱣ ᱠᱟᱛᱮᱫ ᱪᱟᱹᱠᱨᱤ ᱡᱟᱛᱮ ᱟᱞᱮ ᱚᱲᱟᱜ ᱥᱮᱫ ᱠᱷᱚᱱ ᱡᱮ ᱯᱟᱹᱛᱭᱟᱹᱜ ᱢᱟ ᱡᱮᱢᱚᱱ ᱟᱞᱮ ᱦᱚᱸ ᱱᱚᱝᱠᱟᱱ ᱡᱤᱱᱤᱥ ᱵᱮᱱᱟᱜ ᱢᱟ ᱟᱨ ᱱᱚᱝᱠᱟ ᱵᱮᱱᱟᱣ ᱞᱮᱠᱷᱟᱱ ᱟᱞᱮ ᱦᱚᱸ ᱱᱚᱣᱟ ᱠᱚ ᱡᱤᱵᱽᱼᱡᱤᱭᱟᱹᱞᱤ ᱠᱚ ᱟᱹᱠᱷᱨᱤᱧ ᱠᱟᱛᱮᱫ ᱟᱞᱮ ᱰᱚᱠᱴᱚᱨ ᱨᱟᱱ ᱢᱩᱨᱜᱟᱹᱱ ᱡᱚᱛᱚ ᱵᱮᱵᱚᱦᱟᱨ ᱠᱟᱛᱮᱫ ᱟᱞᱮ ᱱᱚᱣᱟ ᱠᱚ ᱡᱤᱱᱤᱥ ᱞᱮ ᱵᱮᱵᱚᱦᱟᱨᱮᱫᱼᱟ ᱟᱨ ᱵᱮᱵᱚᱦᱟᱨ ᱠᱟᱛᱮᱫ ᱢᱚᱡᱽ ᱥᱮ ᱵᱟᱹᱲᱤᱡ ᱟᱞᱮ ᱩᱭᱦᱟᱹᱨ ᱞᱮ ᱟᱴᱠᱟᱨᱮᱫ ᱠᱟᱱᱟ ᱡᱮ ᱟᱞᱮ ᱦᱚᱸ ᱱᱚᱝᱠᱟᱱ ᱡᱤᱱᱤᱥ ᱞᱮ ᱧᱟᱢ ᱫᱟᱲᱮᱭᱟᱜ ᱢᱟ ᱧᱟᱢ ᱞᱮᱠᱷᱟᱱ ᱱᱚᱣᱟ ᱠᱚ ᱟᱹᱰᱤ ᱢᱚᱡᱽ ᱦᱟᱯᱲᱟᱢ ᱠᱚ ᱞᱮᱠᱟ ᱟᱞᱮ ᱦᱚᱸᱞᱮ ᱫᱚᱦᱚ ᱫᱟᱲᱮᱭᱟᱜᱼᱟ ᱫᱚᱦᱚ ᱞᱮᱠᱷᱟᱱ ᱱᱚᱣᱟ ᱠᱚ ᱡᱤᱱᱤᱥ ᱥᱮ ᱱᱚᱣᱟ ᱠᱚ ᱫᱚ ᱱᱟᱯᱟᱭ ᱜᱟᱱᱚᱜᱼᱟ ᱟᱞᱮ ᱦᱚᱸ ᱱᱚᱝᱠᱟ ᱡᱤᱱᱤᱥ ᱜᱮ ᱞᱮ ᱢᱮᱱ ᱦᱚᱪᱚᱭᱮᱫ ᱠᱟᱱᱟ ᱡᱮ ᱟᱞᱮ ᱦᱚᱸ ᱱᱚᱝᱠᱟᱱ ᱞᱮ ᱟᱞᱮᱞᱮ ᱫᱚᱦᱚ ᱟᱨ ᱫᱚᱦᱚ ᱫᱟᱲᱮᱭᱟᱜ ᱢᱟ ᱱᱚᱝᱠᱟ ᱦᱚᱸ ᱟᱞᱮ ᱢᱮᱱᱮᱫ ᱠᱟᱱᱟ ᱡᱮ ᱟᱞᱮ ᱦᱚᱸ ᱱᱚᱝᱠᱟ ᱡᱤᱱᱤᱥ ᱥᱮ ᱱᱚᱣᱟ ᱠᱚ ᱵᱮᱵᱚᱦᱟᱨ ᱟᱨ ᱢᱚᱡᱽ ᱱᱟᱯᱟᱭ ᱦᱩᱭᱩᱜ ᱢᱟ ᱱᱚᱝᱠᱟᱱᱟᱜ ᱩᱭᱦᱟᱹᱨ ᱟᱞᱮᱞᱮ ᱧᱮᱞᱟ ᱞᱮ ᱢᱮᱱ ᱦᱚᱪᱚᱭᱮᱫ ᱠᱟᱱᱟ ᱱᱚᱣᱟ ᱠᱚ ᱡᱤᱱᱤᱥ ᱟᱹᱰᱤ ᱱᱟᱯᱟᱭᱛᱮ ᱟᱨ ᱱᱟᱭ ᱱᱟᱯᱟᱭᱛᱮ ᱫᱚᱦᱚᱭ ᱞᱟᱹᱜᱤᱫ ᱞᱮ ᱢᱮᱱ ᱡᱚᱝ ᱠᱟᱱᱟ ᱡᱮ ᱟᱞᱮ ᱦᱚᱸ ᱱᱚᱝᱠᱟᱱ ᱡᱤᱱᱤᱥ ᱞᱮ ᱯᱟᱨᱚᱢ ᱫᱟᱲᱮᱭᱟᱜ ᱢᱟ ᱱᱤᱭᱟᱹ ᱠᱚ ᱫᱚᱦᱚ ᱠᱟᱛᱮᱫ ᱜᱮ ᱟᱞᱮ ᱨᱟᱱ ᱢᱩᱨᱜᱟᱹᱱ ᱨᱮᱦᱮᱫ ᱠᱚ ᱵᱮᱱᱟᱣ ᱠᱟᱛᱮᱫ ᱱᱚᱣᱟ ᱫᱤᱥᱚᱢ ᱫᱩᱱᱤᱭᱟᱹ ᱨᱮ ᱪᱟᱞᱟᱣ ᱠᱟᱛᱮᱫ ᱟᱨ ᱱᱚᱝᱠᱟᱱ ᱡᱤᱱᱤᱥ ᱞᱮ ᱧᱮᱞᱮᱫ ᱠᱟᱱᱟ ᱡᱮ ᱟᱞᱮᱦᱚᱸ ᱟᱞᱮᱭᱟᱜ ᱦᱚᱸ ᱱᱚᱝᱠᱟᱱ ᱢᱮᱱ ᱫᱟᱲᱮᱭᱟᱜ ᱢᱟ ᱟᱨᱠᱤᱱᱚᱣᱟ ᱠᱤ ᱥᱤᱢ ᱥᱩᱠᱨᱤ ᱥᱮᱛᱟ ᱠᱚ ᱜᱟᱹᱭ ᱰᱟᱝᱨᱟ ᱡᱮᱢᱚᱱ ᱢᱮᱨᱚᱢ ᱠᱚ ᱞᱟᱜᱟᱣ ᱞᱮᱠᱟ ᱪᱮᱫ ᱞᱮᱠᱟ ᱢᱮᱱᱟᱜ ᱠᱚᱣᱟ ᱚᱱᱠᱟᱜᱮ ᱟᱞᱮ ᱦᱚᱸ ᱱᱟᱯᱟᱭ ᱟᱨ ᱱᱟᱹᱭ ᱟᱨ ᱱᱟᱯᱟᱭ ᱛᱮ ᱡᱮᱢᱚᱱ ᱠᱷᱟᱱᱰᱟᱣ ᱡᱚᱝᱟ ᱟᱨᱞᱮ ᱠᱷᱟᱱᱰᱟᱣ ᱡᱚᱱᱟ ᱞᱟᱹᱜᱤᱫ ᱛᱮ ᱱᱚᱝᱠᱟᱱ ᱵᱮᱵᱚᱦᱟᱨ ᱞᱟᱹᱜᱤᱫ ᱚᱞᱚᱜ ᱢᱟ ᱱᱚᱝᱠᱟ ᱦᱚᱸ ᱟᱹᱰᱤ ᱡᱟᱹᱨᱩᱲ ᱜᱮᱭᱟ ᱟᱞᱮ ᱡᱩᱫᱤ ᱱᱚᱣᱟ ᱠᱚ ᱱᱚᱣᱟ ᱠᱚ ᱵᱟᱞᱮ ᱵᱮᱵᱚᱥᱛᱷᱟ ᱞᱮᱠᱷᱟᱱ ᱛᱟᱦᱞᱮ ᱪᱤᱠᱟᱹᱛᱮ ᱱᱚᱣᱟ ᱠᱚ ᱡᱤᱱᱤᱥ ᱦᱩᱭ ᱠᱚᱜᱼᱟ ᱟᱨ ᱦᱩᱭᱩᱜ ᱢᱟ ᱱᱚᱣᱟ ᱜᱮ ᱟᱞᱮ ᱟᱹᱰᱤ ᱨᱩᱯ ᱛᱮᱞᱮ ᱢᱮᱱᱮᱫ ᱠᱟᱱᱟ ᱟᱨᱞᱮ ᱢᱮᱱ ᱟᱹᱜᱩᱭᱮᱫ ᱠᱟᱱᱟ ᱱᱚᱣᱟ ᱠᱚ ᱵᱮᱵᱚᱦᱟᱨ ᱞᱟᱹᱜᱤᱫ ᱛᱮ ᱟᱹᱰᱤ ᱵᱮ ᱵᱟᱹᱲᱤᱡ ᱥᱮ ᱟᱞᱚ ᱠᱚ ᱞᱟᱜᱟᱜ ᱢᱟ ᱱᱚᱣᱟ ᱠᱚ ᱡᱤᱱᱤᱥ ᱢᱮᱱ ᱞᱟᱹᱠᱛᱤ ᱜᱮ ᱟᱞᱮ ᱱᱚᱣᱟ ᱠᱚ ᱢᱩᱫᱽᱨᱮ ᱟᱹᱰᱤ ᱰᱷᱮᱨ ᱜᱟᱱ ᱢᱮᱱᱟᱜ ᱠᱚᱣᱟ ᱱᱚᱝᱠᱟᱱ ᱡᱤᱱᱤᱥ ᱦᱚᱸ